ᱦᱚᱲ ᱠᱚ ᱥᱟᱶ ᱱᱚᱝᱠᱟ ᱵᱮᱵᱚᱦᱟᱨ ᱨᱮ ᱱᱟᱯᱟᱭ ᱨᱮᱭᱟᱜ ᱠᱟᱛᱷᱟ ᱠᱟᱱᱟ ᱡᱮ ᱢᱤᱫ ᱵᱟᱨ ᱯᱚᱭᱥᱟ ᱠᱚᱢ ᱠᱟᱛᱮᱫ ᱜᱮᱞᱤᱧ ᱟᱹᱠᱷᱨᱤᱧᱟ ᱚᱱᱟ ᱟᱹᱠᱷᱨᱤᱧ ᱥᱟᱶᱛᱮ ᱜᱤᱫᱽᱨᱟᱹ ᱦᱚᱲ ᱦᱚᱸ ᱢᱤᱫ ᱵᱟᱨ ᱯᱚᱭᱥᱟ ᱵᱟᱹᱞᱤᱧ ᱮᱲᱮ ᱠᱚᱣᱟ ᱟᱹᱞᱤᱧᱟᱜ ᱦᱤᱥᱟᱹᱵ ᱯᱚᱭᱥᱟ ᱚᱱᱟ ᱜᱮᱞᱤᱧ ᱦᱟᱛᱟᱣᱟ ᱚᱱᱠᱟ ᱠᱟᱛᱮᱫ ᱵᱮᱯᱟᱨᱞᱤᱧ ᱞᱟᱦᱟ ᱤᱫᱤᱭᱟ ᱟᱨ ᱵᱟᱪᱷᱟ ᱵᱟᱪᱤᱭᱟᱠᱚ ᱚᱱᱟ ᱵᱟᱪᱷᱟ ᱵᱟᱹᱪᱷᱤ ᱦᱚᱸ ᱵᱟᱹᱞᱤᱧ ᱵᱟᱨᱚᱱ ᱠᱚᱣᱟ ᱟᱠᱚ ᱠᱩᱥᱤ ᱠᱚ ᱦᱟᱛᱟᱣᱟ ᱚᱱᱠᱟᱱᱟᱜ ᱜᱮᱞᱤᱧ ᱮᱢᱟ ᱠᱚᱣᱟ ᱟᱨ ᱠᱚᱢ ᱯᱟᱭᱥᱟ ᱵᱟᱹᱞᱤᱧ ᱮᱲᱮ ᱠᱚᱣᱟ ᱡᱟᱹᱥᱛᱤ ᱫᱚ ᱮᱲᱮ ᱞᱮᱠᱚ ᱠᱷᱟᱱ ᱟᱹᱞᱤᱧ ᱴᱷᱮᱱ ᱵᱟᱝᱠᱚ ᱥᱮᱴᱮᱨᱚᱜᱼᱟ ᱚᱱᱠᱟ ᱠᱟᱛᱮᱫ ᱟᱹᱞᱤᱧᱟᱜ ᱵᱮᱯᱟᱨ ᱵᱮᱵᱽᱥᱟ ᱫᱚᱞᱤᱧ ᱞᱟᱦᱟᱱᱛᱤ ᱤᱫᱤᱭᱟ ᱞᱟᱦᱟ ᱞᱟᱦᱟᱛᱮ ᱟᱨᱚ ᱤᱱᱠᱟᱹᱱ ᱜᱨᱟᱦᱚᱠ ᱠᱚᱠᱚ ᱥᱮᱴᱮᱨᱚᱜᱼᱟ ᱩᱱᱠᱩ ᱠᱚᱦᱚᱸ ᱵᱟᱲᱟᱭᱟᱠᱚ ᱠᱚᱢ ᱧᱚᱜ ᱠᱚ ᱢᱮᱱᱟ ᱛᱚ ᱠᱚᱢ ᱠᱟᱛᱮ ᱦᱚᱸ ᱮᱢ ᱦᱩᱭᱩᱜᱼᱟ ᱚᱥᱩᱢᱟᱹᱭ ᱨᱮᱫᱚ ᱟᱨ ᱨᱮᱸᱜᱮᱡ ᱚᱸᱨᱮᱡ ᱦᱚᱲ ᱡᱩᱫᱤ ᱢᱤᱫ ᱵᱟᱨ ᱴᱟᱠᱟ ᱵᱟᱝ ᱦᱩᱭᱮᱱ ᱛᱟᱭᱟ ᱛᱚ ᱚᱱᱟ ᱦᱚᱸ ᱥᱟᱦᱟᱣ ᱡᱚᱦᱟᱣ ᱠᱟᱛᱮᱫ ᱜᱮ ᱛᱟᱦᱮᱱᱟ ᱟᱨ ᱤᱱᱠᱟᱹ ᱵᱟᱲᱟ ᱠᱟᱛᱮᱫ ᱜᱮ ᱢᱟᱱᱮᱧ ᱵᱩᱡᱷᱟᱹᱣ ᱢᱚᱛᱚ ᱠᱟᱠᱚᱣᱟ ᱩᱱᱠᱩ ᱫᱚ